ᱛᱤᱡᱩ ᱠᱚ ᱠᱷᱚᱱ ᱱᱤᱨᱟᱹᱫᱽ ᱞᱟᱹᱜᱤᱫ ᱛᱮ ᱟᱛᱳ ᱨᱮ ᱚᱲᱟᱜ ᱨᱮ ᱩᱯᱚᱠᱟᱨᱤ ᱫᱚ ᱦᱩᱭᱩᱜ ᱠᱟᱱᱟ ᱡᱮᱢᱚᱱ ᱟᱵᱚ ᱟᱛᱳ ᱨᱮᱱ ᱡᱟᱦᱟᱱ ᱛᱤᱡᱩ ᱠᱚᱠᱚ ᱦᱤᱡᱩᱜᱼᱟ ᱡᱮᱢᱚᱱ ᱚᱲᱟᱜ ᱥᱟᱢᱟᱝ ᱨᱮ ᱡᱟᱛᱮ ᱵᱮᱥᱤᱴᱟ ᱢᱟᱱᱮ ᱡᱮᱱᱚ ᱡᱚᱧᱡᱟᱞ ᱡᱷᱳᱯ ᱡᱷᱟᱲ ᱠᱚ ᱚᱱᱟ ᱠᱚ ᱡᱮᱱᱚ ᱵᱮᱥᱤ ᱱᱚᱝᱨᱟ ᱠᱚ ᱡᱮᱱᱚ ᱵᱟᱝ ᱛᱟᱦᱮᱱ ᱢᱟ ᱛᱟᱦᱚᱞᱮ ᱡᱚᱛᱚ ᱱᱚᱝᱨᱟ ᱛᱟᱦᱮᱱᱟ ᱛᱚᱛᱚ ᱵᱮᱥᱤ ᱛᱤᱡᱩ ᱯᱚᱠᱟ ᱢᱟᱠᱚᱲ ᱠᱚ ᱚᱲᱟᱜ ᱥᱮᱜ ᱠᱚ ᱵᱚᱞᱚᱱᱟ ᱚᱱᱟ ᱠᱚ ᱜᱮᱜ ᱯᱷᱟᱨᱪᱟᱭ ᱦᱩᱭᱩᱜᱼᱟ ᱚᱱᱟ ᱠᱚ ᱜᱮᱜ ᱠᱟᱛᱮᱜ ᱚᱱᱟ ᱫᱟᱨᱮ ᱠᱚ ᱩᱴᱠᱟᱹᱣ ᱦᱩᱭᱩᱜᱼᱟ ᱵᱚᱲᱚ ᱵᱚᱲᱚ ᱫᱟᱨᱮ ᱠᱚ ᱩᱴᱠᱟᱹᱣ ᱦᱩᱭᱩᱜᱼᱟ ᱠᱤᱪᱷᱩ ᱠᱤᱪᱷᱩ ᱢᱤᱫᱴᱟᱝ ᱱᱤᱭᱚᱢ ᱢᱮᱱᱟᱜᱼᱟ ᱡᱮ ᱱᱤᱢ ᱫᱟᱨᱮ ᱠᱚ ᱚᱱᱟ ᱫᱟᱨᱮ ᱠᱚ ᱚᱱᱟ ᱫᱟᱨᱮ ᱠᱚ ᱚᱲᱟᱜ ᱥᱟᱢᱟᱝ ᱨᱮ ᱡᱩᱫᱤᱢ ᱞᱟᱜᱟᱣᱟ ᱛᱟᱦᱚᱞᱮ ᱠᱳᱱᱳ ᱯᱚᱠᱟ ᱢᱟᱠᱚᱲ ᱥᱮᱨᱚᱠᱚᱢ ᱚᱲᱟᱜ ᱥᱩᱨ ᱨᱮ ᱵᱟᱝᱠᱚ ᱪᱟᱞᱟᱣ ᱫᱟᱲᱮᱭᱟᱜᱼᱟ ᱛᱚ ᱱᱤᱛᱳᱜ ᱫᱚ ᱛᱤᱡᱩ ᱠᱚ ᱡᱟᱛᱮ ᱟᱨ ᱡᱮᱢᱚᱱ ᱡᱮᱢᱚᱱ ᱡᱟᱦᱟᱱᱟᱜ ᱡᱮᱢᱚᱱ ᱡᱟᱢᱟ ᱠᱟᱯᱚᱲ ᱥᱟᱵ ᱥᱟᱯᱷᱟᱭ ᱫᱟᱵᱚᱱ ᱥᱟᱵᱚᱱ ᱠᱚ ᱯᱚᱨᱤᱥᱠᱟᱨᱮᱫᱟ ᱵᱚᱱ ᱢᱤᱫᱴᱟᱝ ᱴᱩᱠᱩᱡ ᱠᱚᱨᱮ ᱥᱮᱨᱢᱟ ᱫᱟᱜ ᱠᱚ ᱡᱟᱹᱲᱤᱭ ᱫᱟ ᱚᱱᱟ ᱨᱮ ᱚᱱᱟ ᱫᱟᱜ ᱠᱚ ᱛᱟᱦᱮᱱ ᱠᱟᱱᱟ ᱡᱚᱧᱡᱟᱞ ᱚᱸᱰᱮ ᱠᱷᱚᱱᱟᱜ ᱪᱮᱜ ᱦᱩᱭᱩᱜᱼᱟ ᱥᱤᱠᱬᱤᱡ ᱠᱚᱠᱚ ᱦᱩᱭᱩᱜᱼᱟ ᱥᱤᱠᱬᱤᱡ ᱠᱚ ᱦᱩᱭ ᱞᱮᱠᱷᱟᱱ ᱚᱱᱟ ᱠᱷᱚᱱᱟᱜ ᱟᱵᱚᱣᱟᱜ ᱪᱮᱫ ᱦᱩᱭᱩᱜᱼᱟ ᱰᱮᱝᱜᱩ ᱦᱩᱭᱩᱜᱼᱟ ᱰᱮᱝᱜᱩ ᱦᱩᱭᱩᱜᱼᱟ ᱢᱮᱞᱮᱨᱤᱭᱟ ᱦᱩᱭᱩᱜᱼᱟ ᱛᱚ ᱚᱱᱟ ᱡᱤᱱᱤᱥ ᱠᱚ ᱩᱱᱠᱩ ᱚᱱᱟ ᱡᱤᱱᱤᱥ ᱠᱚ ᱯᱚᱨᱤᱥᱠᱟᱨ ᱯᱚᱨᱤᱪᱪᱷᱚᱱᱱᱚ ᱫᱚᱦᱚᱭ ᱦᱩᱭᱩᱜᱼᱟ ᱛᱚ ᱚᱱᱟ ᱦᱚᱛᱮᱡ ᱛᱮ ᱟᱵᱚᱣᱟᱜ ᱵᱤᱵᱷᱤᱱᱱᱚ ᱨᱚᱠᱚᱢ ᱨᱳᱜᱽ ᱥᱚᱨᱤᱨ ᱨᱮ ᱡᱤᱵᱟᱱᱩ ᱠᱚ ᱵᱚᱞᱚᱱᱟ ᱟᱨ ᱚᱱᱟ ᱨᱳᱜᱽ ᱦᱩᱭᱩᱜ ᱛᱟᱵᱚᱱᱟ ᱟᱵᱚᱣᱟᱜ ᱛᱚ ᱚᱱᱟ ᱡᱤᱱᱤᱥ ᱴᱟ ᱧᱮᱞ ᱦᱩᱭᱩᱜᱼᱟ ᱡᱟᱛᱮ ᱚᱱᱟ ᱡᱤᱱᱤᱥ ᱴᱟ ᱵᱟᱝ ᱦᱩᱭᱩᱜᱼᱟ ᱟᱨ ᱟᱨ ᱟᱵᱚ ᱢᱟᱱᱮ ᱨᱳᱜᱽ ᱠᱚ ᱦᱩᱭᱩᱜᱼᱟ ᱛᱚ ᱚᱱᱟ ᱯᱚᱠᱟ ᱢᱟᱠᱚᱲ ᱢᱟᱱᱮ ᱚᱱᱟ ᱠᱚ ᱞᱟᱹᱜᱤᱫ ᱛᱮ ᱚᱲᱟᱜ ᱠᱚᱨᱮ ᱯᱩᱨᱟᱹ ᱯᱷᱟᱨᱪᱟ ᱯᱷᱟᱨᱪᱤ ᱥᱟᱯᱷᱟᱥᱟᱯᱷᱤ ᱥᱟᱯᱷᱟᱥᱟᱯᱷᱤ ᱫᱚᱦᱚᱭ ᱦᱩᱭᱩᱜᱼᱟ ᱫᱚᱦᱚᱭ ᱦᱩᱭᱩᱜᱼᱟ ᱡᱟᱛᱮ ᱛᱤᱡᱩ ᱠᱚ ᱵᱟᱝ ᱠᱚ ᱚᱲᱟᱜ ᱠᱚᱨᱮᱜ ᱦᱚᱸ ᱵᱟᱝᱠᱚ ᱵᱚᱞᱚ ᱫᱟᱲᱮᱭᱟᱜᱼᱟ ᱟᱨ ᱠᱷᱚᱛᱤ ᱦᱚᱸ ᱵᱟᱝ ᱠᱚ ᱠᱷᱚᱛᱤ ᱫᱟᱲᱮᱜᱼᱢᱟ ᱚᱱᱟ ᱠᱚ ᱡᱤᱱᱤᱥ ᱵᱮᱵᱚᱥᱛᱟᱭ ᱦᱩᱭᱩᱜᱼᱟ